ᱥᱮᱨᱮᱧ ᱟᱠᱷᱲᱟ ᱫᱚ ᱢᱤᱫᱴᱟᱝ ᱟᱹᱰᱤ ᱢᱟᱨᱟᱝ ᱨᱟᱹᱥᱠᱟᱹ ᱨᱮᱱᱟᱜ ᱟᱠᱷᱲᱟ ᱠᱟᱱᱟ ᱚᱱᱟᱛᱮ ᱡᱟᱦᱟᱸ ᱴᱷᱮᱡ ᱥᱮᱨᱮᱧ ᱦᱩᱭᱩᱜᱼᱟ ᱚᱱᱟ ᱥᱮᱨᱮᱧ ᱟᱠᱷᱲᱟ ᱥᱮᱴᱮᱨ ᱞᱮᱱᱠᱷᱟᱱ ᱢᱟᱹᱫᱟᱹᱲᱤᱭᱟᱹ ᱨᱩ ᱛᱮᱫᱚ ᱯᱳᱭᱞᱳ ᱨᱮ ᱱᱟᱪᱚᱱᱤᱭᱟᱹ ᱥᱮᱫ ᱢᱮᱫᱦᱟ ᱯᱤᱰᱜᱟᱹᱣ ᱠᱟᱛᱮᱜ ᱵᱟᱱᱟᱨ ᱛᱤ ᱛᱮ ᱪᱟᱦᱮ ᱢᱟᱹᱫᱟᱹᱲᱤᱭᱟᱹ ᱠᱷᱟᱱ ᱛᱩᱢᱫᱟᱜ ᱪᱮᱴᱟᱜ ᱛᱟᱞᱟᱛᱮ ᱨᱩ ᱮᱛᱚᱦᱚᱵᱚᱜᱼᱟ ᱟᱨ ᱴᱟᱢᱟᱠ ᱢᱟᱹᱫᱟᱹᱲᱤᱭᱟᱹ ᱠᱷᱟᱱ ᱴᱟᱢᱟᱠ ᱨᱩ ᱥᱟᱶᱛᱮ ᱢᱮᱫᱦᱟ ᱯᱤᱰᱜᱟᱹᱣ ᱥᱟᱶᱛᱮ ᱟᱹᱵᱩ ᱥᱚᱢᱟᱡᱽ ᱨᱮᱭᱟᱜ ᱥᱮᱨᱮᱧ ᱛᱟᱞᱟᱨᱮ ᱡᱟ ᱦᱟᱦᱟᱞ ᱢᱮᱱᱟᱜᱼᱟ ᱚᱱᱟ ᱦᱟᱦᱟᱞ ᱛᱟᱞᱟᱛᱮ ᱱᱚᱣᱟ ᱢᱮᱫ ᱠᱩᱴᱤ ᱯᱤᱰᱜᱟᱹᱣ ᱫᱚ ᱟᱪᱪᱷᱟ ᱱᱚᱣᱟ ᱢᱮᱫᱦᱟ ᱨᱮᱱᱟᱜ ᱡᱟᱦᱟᱸ ᱵᱷᱟᱣ ᱢᱮᱱᱚᱜ ᱠᱟᱱ ᱫᱚ ᱱᱚᱣᱟ ᱵᱮᱵᱚᱦᱟᱨᱚᱜᱼᱟ ᱟᱫᱚ ᱡᱟᱭ ᱦᱳᱠ ᱥᱮᱨᱮᱧ ᱟᱠᱷᱲᱟ ᱨᱮᱫᱚ ᱱᱚᱝᱠᱟ ᱢᱤᱫᱴᱟᱱ ᱨᱟᱹᱥᱠᱟᱹ ᱡᱤᱱᱤᱥ ᱠᱟᱱᱟ ᱡᱟᱦᱟᱸ ᱫᱚ ᱱᱟᱪᱚᱱᱤᱭᱟᱹ ᱢᱤᱫᱫᱷᱟᱶ ᱥᱮᱨᱮᱧ ᱞᱮᱠᱷᱟᱱ ᱠᱚ ᱚᱱᱟ ᱥᱮᱨᱮᱧ ᱟᱸᱡᱚᱢ ᱥᱟᱶ ᱥᱟᱶ ᱛᱮᱜᱮ ᱦᱚᱲᱢᱚ ᱨᱮᱭᱟᱜ ᱡᱟᱦᱟᱸ ᱮᱠᱥᱯᱨᱮᱥᱚᱱ ᱦᱩᱭᱩᱜᱼᱟ ᱡᱟᱦᱟᱸ ᱫᱚ ᱚᱱᱟ ᱥᱮᱨᱮᱧ ᱟᱸᱡᱚᱢ ᱥᱟᱶ ᱥᱟᱶ ᱛᱮᱜᱮ ᱨᱩ ᱛᱟᱞᱟᱛᱮ ᱪᱟᱦᱮ ᱛᱩᱢᱫᱟᱜ ᱴᱟᱢᱟᱠ ᱨᱩ ᱥᱟᱶ ᱛᱮᱜᱮ ᱦᱚᱲᱢᱚ ᱨᱟᱹᱥᱠᱟᱹ ᱫᱚ ᱠᱮᱪᱮᱞ ᱜᱚᱫᱚᱜᱼᱟ ᱟᱨ ᱱᱚᱣᱟ ᱠᱮᱪᱮᱞ ᱛᱟᱞᱟᱛᱮ ᱡᱟᱦᱟᱸ ᱫᱚ ᱦᱚᱲᱢᱚ ᱨᱮᱭᱟᱜ ᱥᱟᱱᱟᱢ ᱡᱟᱭᱜᱟ ᱨᱮᱜᱮ ᱢᱮᱱᱮᱫ ᱫᱚ ᱛᱤ ᱠᱟᱱ ᱡᱟᱸᱜᱟ ᱠᱟᱱ ᱦᱚᱲᱢᱚ ᱨᱮᱭᱟᱜ ᱫᱟᱹᱵᱤ ᱠᱷᱟᱱ ᱫᱚ ᱦᱤᱞᱟᱹᱣ ᱥᱟᱶᱛᱮ ᱢᱮᱫᱦᱟ ᱯᱤᱰᱜᱟᱹᱣ ᱠᱟᱛᱮᱜ ᱚᱱᱟ ᱫᱚ ᱟᱦᱟᱞᱚᱜᱼᱟ ᱟᱨ ᱟᱦᱟᱞ ᱛᱟᱞᱟ ᱛᱮᱜᱮ ᱦᱚᱲᱢᱚ ᱨᱮᱭᱟᱜ ᱱᱩᱱᱟᱹᱜ ᱨᱟᱹᱥᱠᱟᱹ ᱥᱟᱨ ᱥᱟᱫᱽᱞᱮᱜᱼᱟ ᱡᱟᱛᱮ ᱩᱱᱤ ᱢᱟᱹᱫᱟᱹᱲᱤᱭᱟᱹ ᱫᱚ ᱢᱤᱫᱴᱟᱱ ᱥᱮᱨᱮᱧ ᱨᱩᱥᱤᱠᱟ ᱠᱟᱱᱟᱭ ᱥᱮ ᱨᱩ ᱨᱩ ᱢᱟᱹᱫᱟᱹᱲᱤᱭᱟᱹ ᱠᱟᱱᱟᱭ ᱱᱚᱣᱟ ᱨᱮᱭᱟᱜ ᱟᱯᱱᱟᱨᱟᱜ ᱦᱚᱲᱢᱚ ᱠᱷᱚᱱ ᱢᱮᱫᱦᱟ ᱠᱷᱚᱱ ᱟᱦᱟᱞ ᱛᱟᱞᱟᱛᱮ ᱟᱭᱟᱜ ᱚᱱᱟᱭ ᱯᱷᱩᱴᱟᱹᱞ ᱨᱟᱠᱟᱵᱟ ᱚᱱᱟᱜᱮ ᱢᱮᱫᱦᱟ ᱯᱤᱰᱜᱟᱹᱣ ᱛᱟᱞᱟᱛᱮ ᱚᱱᱟᱫᱚ ᱥᱟᱨ ᱥᱟᱫᱽᱞᱮᱜᱼᱟ